ᱢᱟ ᱛᱟᱦᱚᱞᱮᱧ ᱞᱟᱹᱭᱫᱟ ᱤᱭᱟᱹ ᱦᱟᱹᱠᱩ ᱥᱟᱵ ᱨᱮᱭᱟᱜ ᱛᱮᱞᱟ ᱦᱚᱭ ᱵᱷᱟᱨᱰᱩ ᱫᱚ ᱠᱟᱡᱟᱠ ᱦᱚᱭ ᱠᱷᱟᱱ ᱤᱧᱫᱚ ᱜᱷᱩᱜᱩ ᱟᱨ ᱠᱤᱪᱨᱤᱡ ᱠᱚ ᱚᱱᱟ ᱤᱭᱟᱹ ᱠᱤᱪᱨᱤᱡᱽ ᱧᱟᱢᱚᱜ ᱠᱟᱱ ᱚᱱᱟ ᱢᱚᱡᱽ ᱠᱤᱪᱨᱤᱡᱽ ᱚᱱᱟ ᱤᱭᱟᱹ ᱛᱤᱧ ᱛᱚᱞ ᱩᱨᱤᱡ ᱠᱟᱛᱮᱫ ᱤᱧ ᱫᱚ ᱦᱚᱭ ᱵᱟᱨᱰᱩ ᱵᱟᱧᱪᱟᱣ ᱠᱟᱛᱮᱫ ᱤᱧᱫᱚ ᱦᱚᱭ ᱵᱟᱨᱰᱩ ᱤᱭᱟᱹ ᱛᱤᱧ ᱵᱟᱧᱪᱟᱣᱟ ᱦᱟᱹᱠᱩ ᱥᱟᱵ ᱤᱭᱟᱹᱛᱮ ᱤᱧᱫᱚ ᱦᱚᱭ ᱵᱷᱟᱨᱰᱩ ᱠᱷᱚᱱ ᱤᱧ ᱥᱟᱢᱱᱟᱭᱟ ᱢᱳᱠᱟᱵᱤᱞᱟᱭᱟ ᱟᱨ ᱤᱧᱫᱚ ᱠᱟᱡᱟᱠ ᱦᱚᱭ ᱨᱮᱦᱚᱸ ᱠᱟᱡᱟᱠ ᱤᱧ ᱵᱟᱧᱪᱟᱜ ᱨᱮᱭᱟᱜ ᱤᱧ ᱠᱩᱨᱩᱢᱩᱴᱩᱭᱟ ᱮᱱᱛᱮᱜ ᱪᱟᱸᱫᱳ ᱢᱟ ᱠᱟᱡᱟᱠ ᱮ ᱦᱚᱭᱮᱜ ᱠᱟᱱ ᱪᱮᱫ ᱤᱧ ᱢᱮᱱᱟ ᱟᱨᱤᱧ ᱵᱟᱧᱪᱟᱜ ᱨᱮᱭᱟᱜ ᱛᱚᱧ ᱠᱩᱨᱩᱢᱩᱴᱩᱭᱟ ᱱᱤᱭᱟᱹ ᱜᱮᱛᱤᱧ ᱤᱧᱟᱹᱜ ᱢᱩᱪᱟᱹᱫ ᱤᱭᱟ ᱫᱚ ᱵᱚᱞᱮᱧ ᱵᱟᱧᱪᱟᱣᱱᱟ ᱵᱚᱞᱮ ᱤᱭᱟᱹ ᱠᱟᱛᱮᱫ ᱠᱩᱨᱩᱢᱩᱴᱩ ᱠᱮᱫᱟᱹᱧ ᱵᱟᱧᱪᱟᱜ ᱨᱮᱭᱟᱜ ᱠᱟᱡᱟᱠ ᱦᱚᱭ ᱵᱟᱨᱰᱩ ᱢᱟ ᱦᱮᱡ ᱮᱱ ᱤᱧ ᱪᱮᱫ ᱤᱧ ᱢᱮᱱᱟ ᱠᱟᱡᱟᱠ ᱦᱟᱹᱠᱩ ᱥᱟᱵ ᱢᱟᱧ ᱪᱟᱞᱟᱣ ᱞᱮᱱ ᱠᱟᱡᱟᱠ ᱦᱚᱭ ᱵᱟᱨᱰᱩ ᱦᱮᱡ ᱮᱱ ᱟᱫᱚᱧ ᱤᱭᱟᱹ ᱠᱚᱧ ᱤᱭᱟᱹ ᱠᱚᱧ ᱵᱟᱧᱪᱟᱣ ᱤᱭᱟᱹᱭᱮᱱᱟ ᱠᱤᱪᱨᱤᱡᱽ ᱤᱭᱟᱹ ᱠᱚᱛᱮ ᱱᱤᱭᱟᱹ ᱠᱚ ᱛᱟᱦᱮᱸ ᱠᱟᱱ ᱛᱤᱧᱟᱹ ᱚᱱᱟ ᱛᱮᱜᱮᱧ ᱵᱟᱧᱪᱟᱣ ᱮᱱᱟ